ᱥᱤᱢ ᱟᱨ ᱜᱮᱰᱮ ᱢᱟ ᱛᱤᱧ ᱢᱮᱱᱟᱜ ᱠᱚᱜᱮᱭᱟ ᱢᱟᱲᱟᱝ ᱠᱷᱚᱱᱞᱮ ᱟᱹᱥᱩᱞ ᱟᱠᱟᱫ ᱠᱚᱜᱮᱭᱟ ᱟᱨᱦᱚᱸ ᱱᱤᱛᱳᱜ ᱮᱴᱟᱜ ᱮᱴᱟᱜᱟᱜ ᱫᱚᱠᱟᱱ ᱠᱚ ᱵᱟᱠᱷᱨᱟ ᱟᱨᱦᱚᱸ ᱥᱩᱱᱩᱢ ᱥᱟᱵᱚᱱ ᱠᱚᱦᱚᱸ ᱚᱱᱟ ᱦᱚᱸᱞᱮ ᱠᱷᱩᱞᱟᱹᱣ ᱟᱠᱟᱜᱼᱟ ᱩᱱᱠᱩ ᱠᱚ ᱟᱠᱷᱨᱤᱧ ᱠᱟᱛᱮᱱ ᱜᱮ ᱟᱨ ᱤᱭᱟᱹ ᱪᱩᱲᱤ ᱯᱟᱜᱽᱨᱟ ᱢᱟᱞᱟ ᱠᱚᱦᱚᱸ ᱞᱮ ᱟᱹᱠᱷᱨᱤᱧᱟ ᱚᱱᱟ ᱠᱚᱦᱚᱸ ᱠᱩᱲᱤ ᱠᱚ ᱟᱰᱤ ᱠᱚ ᱦᱤᱡᱩᱜᱼᱟ ᱠᱤᱨᱤᱧ ᱱᱚᱰᱮ ᱫᱚ ᱠᱚᱢ ᱠᱚᱢ ᱦᱤᱸᱥᱟᱹᱵᱽ ᱦᱤᱸᱥᱟᱹᱵᱽ ᱫᱟᱢ ᱛᱮᱞᱮ ᱮᱢᱟ ᱠᱚᱣᱟ ᱥᱮ ᱮᱱᱠᱷᱟᱱ ᱫᱚ ᱟᱹᱣᱲᱤ ᱜᱮ ᱦᱚᱲ ᱠᱚᱦᱚᱸ ᱠᱚ ᱦᱤᱡᱩᱜᱼᱟ ᱠᱤᱨᱤᱧ ᱵᱟᱠᱷᱨᱟ ᱟᱨ ᱚᱱᱟ ᱠᱚ ᱟᱹᱠᱷᱨᱤᱧ ᱠᱟᱛᱮᱫ ᱜᱮ ᱚᱲᱟᱜ ᱫᱩᱣᱟᱹᱨ ᱠᱚᱦᱚᱸ ᱛᱟᱞᱮ ᱦᱟᱥᱟ ᱚᱲᱟᱜ ᱜᱮ ᱛᱟᱦᱮᱸ ᱠᱟᱱᱟ ᱮᱱᱠᱷᱟᱱ ᱫᱚ ᱚᱱᱟ ᱠᱚ ᱟᱹᱠᱷᱨᱤᱧ ᱠᱟᱛᱮ ᱜᱮ ᱚᱲᱟᱜ ᱫᱩᱣᱟᱹᱨ ᱠᱚᱦᱚᱸ ᱵᱮᱥ ᱛᱮᱞᱮ ᱵᱮᱱᱟᱣᱮᱜᱼᱟ ᱢᱚᱡᱽ ᱜᱮ ᱵᱩᱡᱷᱟᱹᱜ ᱠᱟᱱᱟ ᱱᱤᱛᱳᱜ ᱫᱚ ᱱᱟᱜ ᱟᱨ ᱟᱨᱦᱚᱸ ᱱᱤᱛᱳᱜ ᱥᱩᱠᱨᱤ ᱠᱚᱦᱚᱸ ᱞᱮ ᱟᱹᱥᱩᱞ ᱠᱚᱣᱟ ᱩᱱᱠᱩ ᱦᱚᱸ ᱪᱮᱫ ᱞᱮᱠᱟᱛᱮ ᱚᱠᱟ ᱠᱚᱨᱮ ᱠᱷᱚᱱ ᱡᱚᱢ ᱠᱚᱞᱮ ᱮᱢᱟ ᱠᱚᱣᱟ ᱪᱮᱫᱞᱮᱠᱟ ᱨᱮ ᱞᱚᱜᱚᱱ ᱠᱚ ᱢᱟᱨᱟᱝᱚᱜᱼᱟ ᱚᱱᱟ ᱞᱟᱹᱜᱤᱫ ᱦᱚᱸ ᱵᱟᱠᱷᱟᱱ ᱦᱟᱸᱜ ᱴᱨᱮᱱᱤᱝ ᱠᱚ ᱦᱟᱛᱟᱣ ᱦᱩᱭᱩᱜᱼᱟ ᱚᱠᱟ ᱠᱚᱨᱮ ᱠᱚ ᱴᱨᱮᱱᱤᱝ ᱟ ᱟᱨ ᱵᱟᱠᱷᱟᱱ ᱟᱨᱦᱚᱸ ᱵᱤᱡᱽᱱᱮᱥ ᱟᱞᱮ ᱡᱟᱦᱟᱱᱟᱜ ᱠᱚᱜᱮ ᱱᱟᱜ ᱢᱮᱱᱠᱷᱟᱱ ᱚᱠᱟ ᱞᱮᱠᱟᱛᱮ ᱯᱚᱭᱥᱟ ᱦᱤᱡᱩᱜᱼᱟ ᱟᱨᱦᱚᱸ ᱟᱨ ᱪᱮᱫᱞᱮᱠᱟ ᱨᱮ ᱵᱟᱠᱷᱟᱱ ᱜᱤᱫᱽᱨᱟᱹ ᱠᱚᱞᱮ ᱚᱞ ᱦᱚᱪᱚ ᱠᱚᱣᱟ ᱜᱤᱫᱽᱨᱟᱹ ᱠᱚ ᱚᱞᱚᱜ ᱞᱟᱹᱜᱤᱫ ᱦᱚᱸᱛᱚ ᱯᱚᱭᱥᱟ ᱫᱚᱨᱠᱟᱨᱚᱜᱼᱟ ᱟᱨ ᱜᱤᱫᱽᱨᱟᱹ ᱠᱚᱠᱚ ᱢᱟᱨᱟᱝ ᱢᱟᱨᱟᱝ ᱮᱱᱛᱮ ᱱᱤᱛᱳᱜ ᱫᱚᱧ ᱵᱟᱯᱞᱟ ᱠᱮᱫ ᱠᱚᱣᱟ ᱚᱱᱟ ᱯᱚᱭᱥᱟ ᱠᱚᱛᱮ ᱜᱮ ᱟᱨᱦᱚᱸ ᱱᱤᱛᱳᱜ ᱢᱟᱹᱭ ᱛᱟᱠᱚ ᱦᱚᱧ ᱞᱟᱹᱭᱟᱠᱚᱣᱟ ᱡᱮ ᱱᱚᱣᱟ ᱱᱚᱣᱟ ᱠᱚᱵᱚᱱ ᱠᱟᱨᱵᱟᱨ ᱞᱮᱠᱷᱟᱱ ᱱᱚᱝᱠᱟ ᱱᱚᱝᱠᱟ ᱛᱮᱫᱚ ᱯᱚᱭᱥᱟ ᱦᱤᱡᱩᱜᱼᱟ ᱱᱚᱣᱟ ᱠᱚ ᱵᱟᱵᱚᱱ ᱠᱟᱹᱢᱤ ᱠᱷᱟᱱ ᱟᱵᱚ ᱫᱟᱲᱮ ᱵᱮᱲᱟ ᱨᱮ ᱵᱟᱵᱚᱱ ᱠᱟᱹᱢᱤ ᱠᱷᱟᱱ ᱦᱟᱲᱟᱢ ᱵᱩᱰᱷᱤ ᱟᱛᱮᱱ ᱫᱚ ᱪᱮᱫ ᱵᱚᱱ ᱪᱤᱠᱟᱹᱭᱟ ᱱᱚᱣᱟ ᱠᱚ ᱠᱟᱹᱢᱤ ᱠᱟᱛᱮᱫ ᱜᱮᱵᱚᱱ ᱟᱹᱥᱩᱞᱚᱜᱼᱟ ᱢᱤᱫ ᱫᱤᱱ ᱦᱤᱞᱳᱜ ᱢᱚᱡᱽ ᱛᱮᱵᱚᱱ ᱛᱟᱦᱮᱱᱟ ᱦᱟᱹᱱᱤ ᱱᱟᱹᱭᱟᱜ ᱫᱩᱣᱟᱹᱨ ᱥᱮᱱ ᱠᱟᱛᱮᱫ ᱠᱚᱭ ᱵᱟᱝ ᱦᱩᱭᱩᱜᱼᱟ ᱚᱱᱟ ᱠᱷᱟᱹᱛᱤᱨ ᱚᱞ ᱯᱟᱲᱦᱟᱣ ᱠᱟᱛᱮᱫ ᱦᱚᱸ ᱡᱷᱚᱛᱚ ᱦᱚᱲ ᱫᱚ ᱱᱚᱠᱨᱤ ᱦᱚᱸ ᱵᱟᱵᱚᱱ ᱧᱟᱢᱟ ᱟᱨ ᱵᱚᱲᱦᱮ ᱛᱮᱜᱮ ᱚᱞ ᱯᱟᱲᱦᱟᱣ ᱠᱟᱛᱮᱱ ᱦᱚᱸ ᱡᱟᱦᱟᱱᱟᱜ ᱜᱮ ᱱᱤᱡᱮᱨ ᱞᱟᱹᱜᱤᱫ ᱛᱮ ᱱᱤᱡᱮ ᱛᱮᱜᱮ ᱪᱤᱠᱟᱹ ᱦᱩᱭᱩᱜᱼᱟ ᱛᱚᱵᱮ ᱜᱮ ᱯᱚᱭᱥᱟ ᱦᱚᱸ ᱦᱤᱡᱩᱜᱼᱟ